ᱟᱵᱚ ᱫᱚ ᱥᱟᱱᱛᱟᱲ ᱦᱚᱲ ᱟᱵᱚ ᱫᱚ ᱢᱟᱨᱮ ᱫᱷᱚᱨᱚᱢ ᱥᱟᱱᱛᱟᱲ ᱯᱨᱟᱠᱨᱤᱛᱤᱠ ᱯᱩᱡᱟᱹ ᱦᱚᱲ ᱠᱟᱱᱟ ᱵᱚᱱ ᱚᱱᱟᱛᱮ ᱟᱵᱚᱫᱚ ᱯᱩᱡᱟᱹ ᱯᱟᱴ ᱫᱷᱟᱨᱟ ᱫᱚ ᱡᱚᱛᱚ ᱫᱷᱚᱨᱚᱢ ᱠᱷᱚᱱ ᱵᱷᱮᱜᱟᱨ ᱜᱮᱛᱟ ᱵᱚᱱᱟ ᱟᱨ ᱟᱵᱚᱣᱟᱜ ᱫᱷᱚᱨᱚᱢ ᱞᱮᱠᱟᱛᱮ ᱟᱵᱚ ᱫᱚ ᱟᱹᱭᱩᱵ ᱫᱟᱜ ᱜᱮᱵᱚᱱ ᱵᱟᱥᱠᱮᱹᱭᱟᱵᱚᱱ ᱤᱱᱟᱹ ᱛᱟᱭᱱᱚᱢ ᱫᱚᱥᱟᱨ ᱦᱤᱞᱳᱜ ᱯᱩᱡᱟᱹ ᱫᱤᱱ ᱠᱟᱱ ᱠᱷᱟᱱ ᱚᱸᱰᱮ ᱫᱚ ᱟᱵᱚ ᱡᱚᱛᱚ ᱠᱷᱚᱱ ᱢᱟᱲᱟᱝ ᱨᱮᱫᱚ ᱡᱟᱦᱮᱨ ᱛᱷᱟᱱ ᱥᱮ ᱢᱟᱺᱡᱷᱤ ᱛᱷᱟᱱ ᱪᱟᱞᱟᱜ ᱡᱟᱦᱟᱸ ᱨᱮᱜᱮ ᱟᱵᱚᱣᱟᱜ ᱯᱩᱡᱟᱹ ᱦᱩᱭᱩᱜ ᱠᱟᱱ ᱚᱸᱰᱮ ᱪᱟᱞᱟᱜ ᱢᱟᱲᱟᱝ ᱨᱮ ᱟᱵᱚ ᱫᱚ ᱩᱱ ᱰᱟᱹᱵᱽᱨᱟᱹ ᱠᱟᱛᱮᱫ ᱱᱟᱣᱟ ᱠᱤᱪᱨᱤᱡ ᱦᱚᱨᱚᱜ ᱠᱟᱛᱮᱫ ᱯᱩᱡᱟᱹ ᱡᱟᱭᱜᱟ ᱵᱚᱱ ᱪᱟᱞᱟᱜ ᱠᱟᱱᱟ ᱟᱨ ᱚᱸᱰᱮᱜᱮ ᱟᱵᱚ ᱫᱚᱵᱚᱱ ᱯᱩᱡᱟᱹ ᱯᱟᱴᱷᱮᱫ ᱠᱟᱱᱟ ᱯᱩᱡᱟᱹ ᱡᱟᱭᱜᱟ ᱡᱟᱦᱮᱨ ᱛᱷᱟᱱ ᱪᱟᱞᱟᱣ ᱠᱟᱛᱮᱫ ᱯᱩᱡᱟᱹ ᱥᱟᱢᱟᱱ ᱥᱟᱶᱼᱥᱟᱶᱛᱮ ᱟᱵᱚᱣᱟᱜ ᱯᱩᱡᱟᱹ ᱠᱷᱚᱸᱰ ᱥᱟᱯᱷᱟᱭ ᱞᱟᱹᱜᱤᱫ ᱛᱮᱦᱚᱸ ᱜᱩᱨᱤᱡ ᱟᱨ ᱯᱩᱡᱟᱹᱭ ᱡᱤᱱᱤᱥ ᱤᱫᱤ ᱛᱚᱨᱟ ᱠᱟᱛᱮᱫ ᱚᱸᱰᱮ ᱟᱵᱚ ᱵᱚᱱ ᱯᱩᱡᱟᱹᱭᱫᱟ ᱟᱨ ᱚᱸᱰᱮ ᱡᱚᱛᱚ ᱠᱷᱚᱱ ᱞᱟᱦᱟ ᱨᱮ ᱟᱵᱚ ᱫᱚ ᱫᱟᱜ ᱟᱨ ᱜᱩᱨᱤᱡᱛᱮ ᱯᱩᱡᱟᱹ ᱠᱷᱚᱸᱰ ᱵᱚᱱ ᱥᱟᱯᱷᱟᱭᱟ ᱥᱟᱯᱷᱟ ᱵᱟᱲᱟ ᱠᱟᱛᱮᱫ ᱟᱵᱚ ᱨᱮᱱ ᱢᱟᱨᱟᱝ ᱱᱟᱭᱠᱮᱹ ᱥᱮ ᱟᱵᱚ ᱦᱚᱸ ᱚᱱᱟ ᱡᱟᱭᱜᱟ ᱨᱮᱵᱚᱱ ᱯᱩᱡᱟᱹᱭᱮᱫ ᱠᱟᱱᱟ ᱟᱨ ᱟᱵᱚᱣᱟᱜ ᱟᱹᱨᱤᱪᱟᱹᱞᱤ ᱞᱮᱠᱟᱛᱮ ᱰᱟᱹᱵᱽᱨᱟᱹ ᱨᱮᱱᱟᱜ ᱦᱚᱸ ᱢᱤᱫᱴᱟᱹᱱ ᱟᱞᱟᱜᱽ ᱢᱟᱦᱟᱛᱛᱚ ᱢᱮᱱᱟᱜᱼᱟ ᱡᱚᱛᱚ ᱨᱮᱭᱟᱜ ᱜᱮ ᱟᱵᱚᱣᱟᱜ ᱢᱟᱦᱟᱛᱛᱚ ᱢᱮᱱᱟᱜ ᱪᱮᱫᱟᱜ ᱟᱵᱚ ᱚᱱᱫᱮ ᱵᱟᱵᱚᱱ ᱜᱮᱡ ᱜᱩᱨᱤᱡᱮᱫ ᱠᱟᱱ ᱠᱷᱟᱱ ᱚᱸᱰᱮᱱᱟᱜ ᱯᱩᱡᱟᱹ ᱫᱚ ᱵᱟᱝ ᱥᱟᱯᱷᱟᱜ ᱠᱟᱱᱟ ᱯᱩᱡᱟᱹ ᱚᱱᱟ ᱤᱭᱟᱹ ᱛᱮᱜᱮ ᱵᱚᱱ ᱜᱮᱡ ᱜᱩᱨᱤᱡᱫᱟ ᱡᱮᱢᱚᱱ ᱚᱸᱰᱮ ᱯᱟᱥᱮᱡ ᱞᱟᱦᱟ ᱠᱷᱚᱱ ᱪᱷᱩᱸᱛᱼᱢᱩᱛ ᱟᱨ ᱪᱮᱫ ᱠᱚ ᱱᱟᱱᱟ ᱯᱚᱨᱠᱟᱨ ᱡᱩᱫᱤ ᱦᱮᱱᱟᱜ ᱠᱷᱟᱱ ᱚᱸᱰᱮ ᱟᱵᱚ ᱵᱚᱱ ᱫᱟᱜ ᱟᱨ ᱜᱩᱨᱤᱡ ᱛᱮᱜᱮ ᱵᱚᱱ ᱥᱟᱯᱷᱟᱭᱫᱟ ᱟᱵᱚᱣᱟᱜ ᱱᱤᱭᱚᱢ ᱫᱷᱚᱨᱚᱢ ᱫᱚ ᱱᱚᱣᱟ ᱠᱟᱱ ᱜᱮᱭᱟ